ᱦᱮᱸ ᱤᱧ ᱠᱟᱥᱴᱚᱢᱟᱨᱤᱧ ᱢᱮᱱᱮᱫᱟ ᱛᱚ ᱪᱮᱫ ᱪᱮᱫ ᱟᱢ ᱠᱤ ᱦᱳᱴᱮᱞ ᱢᱟᱹᱞᱤᱠ ᱠᱟᱱᱟᱢ

ᱛᱚ ᱟᱢᱟᱜ ᱦᱳᱴᱮᱞ ᱨᱮᱠᱤ ᱪᱮᱫ ᱪᱮᱫ ᱡᱚᱢ ᱡᱤᱱᱤᱥ ᱠᱚ ᱧᱟᱢᱚᱜᱼᱟ

ᱛᱚ ᱥᱚᱵᱡᱤ ᱥᱚᱵᱡᱤ ᱫᱟᱠᱟ ᱟᱫᱚ ᱛᱤᱱᱟᱹᱜ ᱠᱟᱛᱮ ᱯᱮᱞᱮᱴ ᱟᱨ ᱦᱟᱹᱠᱩ ᱦᱟᱹᱠᱩ ᱟᱨ ᱤᱭᱟᱹ ᱠᱷᱟᱹᱥᱤ ᱮᱱᱦᱚᱸ ᱟᱨ ᱮᱢᱟᱱ ᱛᱮ ᱯᱤᱴᱷᱟᱹ ᱠᱚᱛᱟᱢ ᱟᱡ

ᱪᱮᱫ ᱮᱢ ᱤᱭᱟᱹ ᱵᱟᱜᱨᱟ ᱚᱱᱟ ᱫᱚ ᱛᱤᱱᱟᱜ ᱠᱟᱛᱮ ᱛᱟᱢ ᱟᱥᱤ ᱴᱟᱠᱟ ᱛᱟᱦᱚᱞᱮ ᱤᱧ ᱦᱮᱸ ᱪᱟᱞᱟᱜ ᱟᱹᱧ ᱵᱟᱨ ᱫᱤᱱ ᱯᱚᱨ

ᱟᱫᱚ ᱴᱟᱭᱤᱢ ᱵᱟᱹᱧ ᱧᱟᱢ ᱮᱫᱟ ᱛᱚ ᱚᱱᱟ ᱛᱮ ᱟᱫᱚ ᱵᱟᱨ ᱫᱤᱱ ᱯᱚᱨ ᱫᱚ ᱧᱟᱢᱟ ᱦᱮᱸ ᱪᱟᱞᱟᱜ ᱟᱹᱧ